ᱦᱚᱭ ᱵᱤᱨᱵᱷᱩᱢ ᱦᱚᱱᱚᱛ ᱨᱮ ᱱᱚᱝᱠᱟᱱ ᱠᱟᱹᱦᱤᱱᱤ ᱢᱮᱱᱟᱜᱼᱟ ᱡᱟᱦᱟᱸ ᱫᱚ ᱵᱳᱞᱯᱩᱨ ᱥᱟᱱᱛᱤᱱᱤᱠᱮᱛᱚᱱ ᱧᱩᱛᱩᱢᱟᱱ ᱵᱤᱫᱽᱫᱟᱹᱜᱟᱲ ᱥᱟᱱᱛᱤᱱᱤᱠᱮᱛᱚᱱ ᱚᱸᱰᱮ ᱟᱵᱚ ᱥᱟᱱᱛᱟᱞᱤ ᱵᱷᱟᱥᱟ ᱱᱤᱭᱮ ᱟᱹᱰᱤ ᱪᱚᱨᱪᱟ ᱢᱮᱱᱟᱜ ᱜᱮᱭᱟ ᱟᱨ ᱥᱟᱶ ᱥᱟᱶᱛᱮ ᱵᱤᱫᱮᱥ ᱥᱮ ᱵᱟᱨᱦᱮ ᱫᱤᱥᱚᱢ ᱠᱷᱚᱱᱟᱜ ᱦᱚᱸ ᱟᱭᱢᱟ ᱯᱟᱹᱴᱷᱣᱟᱹ ᱠᱚ ᱥᱚᱦᱚᱨ ᱥᱮᱴᱮᱨᱚᱜ ᱜᱮᱭᱟ ᱚᱱᱟ ᱵᱤᱫᱽᱫᱟᱹᱜᱟᱲ ᱨᱮ ᱟᱨ ᱟᱭᱢᱟ ᱞᱮᱠᱟᱱ ᱫᱤᱥᱚᱢ ᱨᱮᱱ ᱢᱟᱹᱱᱢᱤ ᱦᱚᱠᱚ ᱥᱚᱦᱚᱨ ᱥᱮᱴᱮᱨᱚᱜ ᱠᱟᱱᱟ ᱚᱱᱟ ᱯᱟᱹᱨᱥᱤ ᱠᱷᱚᱸᱫᱨᱚᱱ ᱵᱟᱵᱚᱛ ᱟᱭᱢᱟ ᱞᱮᱠᱟᱱ ᱯᱟᱹᱴᱷᱣᱟᱹ ᱠᱚ ᱛᱟᱞᱟᱛᱮ ᱦᱤᱡᱩᱜ ᱪᱟᱞᱟᱜ ᱠᱟᱱᱟᱠᱚ ᱟᱨ ᱫᱤᱥᱚᱢ ᱨᱮᱦᱚᱸ ᱟᱹᱰᱤ ᱩᱛᱟᱹᱨ ᱧᱩᱛᱩᱢᱟᱱ ᱡᱟᱭᱜᱟᱜᱮ ᱠᱟᱱᱟ